ᱦᱮᱞᱳ ᱦᱮᱸ ᱟᱢ ᱫᱚ ᱵᱮᱝᱠ ᱨᱮᱱ ᱢᱮᱱᱮᱡᱟᱨ ᱠᱟᱱ ᱜᱮᱭᱟᱢ ᱤᱧ ᱦᱟᱣᱲᱟ ᱠᱷᱚᱡ ᱤᱧ ᱨᱚᱲᱫᱟ ᱤᱧᱟᱹᱜ ᱧᱩᱛᱩᱢ ᱫᱚ ᱦᱩᱭᱩᱜ ᱠᱟᱱᱟ ᱯᱷᱩᱞᱢᱩᱱᱤ ᱥᱚᱨᱮᱱ ᱛᱚ ᱚᱸᱰᱮ ᱞᱳᱱ ᱯᱮ ᱮᱢ ᱵᱟᱲᱟᱣᱟᱠᱚ ᱠᱟᱱ ᱜᱮᱭᱟ ᱛᱚ ᱛᱤᱱᱟᱹᱜ ᱠᱷᱚᱡ ᱛᱤᱱᱟᱹᱜ ᱫᱷᱟᱹᱵᱤᱡ ᱞᱳᱱ ᱯᱮ ᱮᱢᱟᱣᱟᱠᱚ ᱠᱟᱱᱟ ᱚᱸᱻ ᱤᱧᱟᱹᱜ ᱮᱰᱨᱮᱥ ᱫᱚ ᱦᱩᱭᱩᱜ ᱠᱟᱱᱟ ᱦᱟᱣᱲᱟ ᱤᱧᱟᱹᱜ ᱤᱱᱠᱟᱢ ᱦᱩᱭᱩᱜ ᱠᱟᱱ ᱥᱟᱭᱤᱴ ᱥᱟᱭᱤᱴ ᱢᱚᱫᱽᱫᱷᱮ ᱨᱮᱜᱮ ᱤᱧ ᱡᱩᱫᱤ ᱫᱩᱭ ᱞᱟᱠᱷ ᱴᱟᱠᱟ ᱡᱩᱫᱤ ᱦᱟᱛᱤᱧ ᱢᱮᱱ ᱠᱷᱟᱡ ᱛᱟᱦᱚᱞᱮ ᱵᱟᱹᱧ ᱧᱟᱢᱟ ᱯᱟᱸᱪ ᱯᱟᱨᱥᱮᱱ ᱠᱟᱛᱮ ᱥᱩᱫ ᱟᱫᱚ ᱵᱚᱪᱷᱚᱨ ᱨᱮ ᱚᱢᱚᱜ ᱦᱩᱭᱩᱜᱼᱟ ᱥᱮ ᱛᱤᱱᱟᱹᱜ ᱢᱟᱹᱦᱱᱟᱹ ᱨᱮ ᱮᱢ ᱦᱩᱭᱩᱜᱼᱟ ᱦᱮᱸ ᱟᱫᱚ ᱛᱤᱥᱤᱧ ᱪᱟᱞᱟᱣ ᱞᱮᱱ ᱠᱷᱟᱡ ᱦᱩᱭᱩᱜᱼᱟ ᱦᱮᱸ ᱚᱸᱻ ᱟᱪᱪᱷᱟ ᱢᱟᱱᱮ ᱤᱧ ᱫᱚᱨᱠᱟᱨᱤᱧ ᱠᱟᱱᱟ ᱛᱚ ᱤᱧ ᱱᱤᱛᱳᱜ ᱢᱟᱱᱮ ᱢᱤᱫᱴᱟᱝ ᱫᱚᱨᱠᱟᱨᱟᱹᱧ ᱠᱟᱱᱟ ᱡᱮ ᱢᱤᱫ ᱚᱲᱟᱜᱟᱹᱧ ᱱᱤᱛᱳᱜ ᱚᱲᱟᱜ ᱥᱟᱱᱟᱧ ᱠᱟᱱᱟ ᱱᱤᱛᱳᱜ ᱞᱟᱹᱴᱩ ᱢᱟᱪᱷᱟ ᱚᱲᱟᱜ ᱦᱩᱭᱩᱜ ᱛᱤᱧᱟᱹ ᱛᱟᱨᱯᱚᱨᱮ ᱢᱤᱫᱴᱟᱝ ᱵᱮᱵᱥᱟᱧ ᱠᱷᱩᱞᱟᱹᱭᱟ ᱛᱚ ᱚᱱᱟ ᱠᱟᱨᱚᱱᱟᱜ ᱛᱮ ᱤᱧ ᱫᱚ ᱥᱩᱫ ᱦᱟᱛᱤᱧ ᱢᱮᱱᱫᱟ ᱞᱳᱱ ᱦᱟᱛᱤᱧ ᱢᱮᱱᱫᱟ ᱚᱸᱻ ᱟᱪᱪᱷᱟ ᱴᱷᱤᱠᱜᱮᱭᱟ ᱟᱪᱪᱷᱟ ᱴᱷᱤᱠᱜᱮᱭᱟ ᱩᱱ ᱫᱤᱱ ᱛᱮ ᱤᱧᱤᱧ ᱥᱮᱴᱮᱨᱚᱜᱼᱟ ᱴᱷᱤᱠᱜᱮᱭᱟ ᱴᱷᱤᱠᱜᱮᱭᱟ ᱦᱮᱸ ᱴᱷᱤᱠ ᱴᱷᱤᱠ ᱴᱷᱤᱠ